ᱫᱤᱱᱟᱹᱢ ᱦᱤᱞᱳᱜ ᱨᱮᱭᱟᱜ ᱜᱟᱟᱞᱢᱟᱨᱟᱣ ᱨᱮ ᱵᱮᱵᱚᱦᱟᱨᱚᱜ ᱥᱟᱱᱛᱟᱲᱤ ᱯᱟᱹᱨᱥᱤ ᱛᱮᱱᱟᱜ ᱵᱷᱮᱱᱛᱟ ᱠᱟᱛᱷᱟ ᱨᱚᱲᱟᱱ ᱨᱚᱲ ᱠᱚᱫᱚ ᱦᱩᱭᱩᱜ ᱠᱟᱱᱟ ᱡᱮ ᱛᱮᱦᱮᱧ ᱫᱚ ᱟᱞᱮ ᱚᱲᱟᱜ ᱨᱮ ᱠᱟᱨᱟᱢ ᱞᱮ ᱵᱤᱫᱟ ᱱᱚᱣᱟ ᱵᱷᱮᱱᱛᱟ ᱠᱟᱛᱷᱟ ᱨᱮᱱᱟᱜ ᱢᱮᱱᱮᱛ ᱦᱩᱭᱩᱜ ᱠᱟᱱᱟ ᱛᱮᱦᱮᱧ ᱫᱚ ᱚᱲᱟᱜ ᱨᱮ ᱫᱟᱠᱟ ᱵᱟᱞᱮ ᱤᱥᱤᱱᱟ ᱨᱮᱸᱜᱮᱡ ᱛᱮᱜᱮ ᱦᱟᱜ ᱛᱟᱦᱮᱱ ᱦᱩᱭ ᱟᱞᱮᱭᱟ ᱟᱨ ᱢᱤᱫᱴᱮᱱ ᱵᱷᱮᱱᱛᱟ ᱠᱟᱛᱷᱟ ᱡᱮ ᱤᱧ ᱵᱟᱡᱟᱨ ᱛᱩᱭᱩ ᱥᱟᱸᱜᱟᱲ ᱛᱮ ᱵᱟᱡᱟᱨ ᱛᱤᱧ ᱪᱟᱞᱟᱜᱼᱟ ᱱᱚᱣᱟ ᱵᱷᱮᱱᱛᱟ ᱠᱟᱛᱷᱟ ᱨᱮᱭᱟᱜ ᱢᱮᱱᱮᱛ ᱦᱩᱭᱩᱜ ᱠᱟᱱᱟ ᱤᱧ ᱛᱟᱲᱟᱢᱛᱮ ᱵᱟᱡᱟᱨ ᱥᱮᱫ ᱤᱧ ᱥᱮᱱᱚᱜᱼᱟ ᱛᱮᱦᱮᱧ ᱫᱚ ᱟᱞᱮ ᱚᱛ ᱩᱴᱟᱹ ᱞᱮ ᱩᱛᱩ ᱠᱟᱫᱮᱭᱟ ᱱᱚᱣᱟ ᱵᱷᱮᱱᱛᱟ ᱠᱟᱛᱷᱟ ᱨᱮᱭᱟᱜ ᱢᱮᱱᱮᱛ ᱦᱩᱭᱩᱜ ᱠᱟᱱᱟ ᱛᱮᱦᱮᱧ ᱫᱚ ᱟᱞᱮ ᱥᱩᱠᱨᱤ ᱡᱤᱞ ᱞᱮ ᱩᱛᱩ ᱟᱠᱟᱫᱟ